ᱯᱤᱞᱪᱩ ᱨᱮᱱ ᱜᱮᱞᱵᱟᱨ ᱯᱟᱹᱨᱤᱥ ᱦᱚᱯᱚᱱ ᱠᱷᱚᱱᱜᱮ ᱤᱧᱦᱚᱸ ᱢᱤᱫ ᱦᱚᱯᱚᱱ ᱜᱮ ᱱᱚᱣᱟ ᱥᱟᱶᱛᱟ ᱥᱟᱱᱛᱟᱲ ᱥᱟᱶᱛᱟ ᱛᱟᱞᱟᱨᱮᱱ ᱯᱟᱹᱨᱤᱥ ᱦᱮᱢᱵᱨᱚᱢ ᱧᱩᱛᱩᱢ ᱫᱚ ᱥᱩᱵᱷᱟᱥ ᱠᱟᱱᱟ ᱟᱹᱰᱤ ᱜᱚᱨᱚᱵ ᱟᱱᱟᱜ ᱠᱟᱛᱷᱟ ᱠᱟᱱᱟ ᱱᱚᱣᱟ ᱥᱟᱶᱛᱟ ᱛᱟᱞᱟᱨᱮ ᱥᱟᱱᱛᱟᱲ ᱥᱟᱶᱛᱟ ᱨᱮ ᱤᱧᱟᱹᱜ ᱡᱟᱱᱟᱢ ᱦᱩᱭ ᱟᱠᱟᱱ ᱱᱚᱣᱟ ᱥᱟᱶᱛᱟ ᱛᱟᱞᱟ ᱠᱷᱚᱱ ᱜᱮ ᱟᱵᱚ ᱨᱮᱱ ᱵᱤᱨ ᱢᱟᱺᱡᱷᱤ ᱵᱟᱵᱟ ᱛᱤᱞᱠᱟᱹ ᱢᱩᱨᱢᱩ ᱥᱳᱢᱟᱭ ᱴᱷᱟᱹᱠᱩᱨ ᱥᱤᱫᱩᱼᱠᱟᱹᱱᱩ ᱪᱟᱸᱫᱽᱼᱵᱷᱟᱭᱨᱳ ᱯᱷᱩᱞᱳᱼᱡᱷᱟᱱᱳ ᱵᱤᱨᱥᱟ ᱢᱩᱱᱰᱟ ᱮᱢᱟᱱ ᱵᱤᱨ ᱠᱚ ᱡᱟᱱᱟᱢᱮᱱ ᱛᱮ ᱱᱚᱣᱟ ᱥᱤᱧ ᱚᱛ ᱫᱤᱥᱚᱢ ᱵᱷᱟᱨᱚᱛ ᱟᱡᱟᱫ ᱮᱱᱟ ᱱᱩᱝᱠᱩ ᱦᱩᱱᱟᱹᱝ ᱵᱟᱝ ᱠᱷᱟᱱ ᱫᱚ ᱟᱵᱚ ᱫᱚ ᱵᱟᱝ ᱯᱩᱨᱟᱹᱣ ᱵᱷᱟᱨᱚᱛ ᱫᱤᱥᱚᱢ ᱜᱮ ᱱᱚᱣᱟ ᱥᱤᱧᱚᱛ ᱫᱤᱥᱚᱢ ᱜᱮ ᱮᱴᱟᱜ ᱦᱚᱲᱟᱜ ᱜᱳᱞᱟᱢ ᱨᱮ ᱛᱟᱦᱮᱸ ᱠᱚᱜᱼᱟ ᱤᱫᱩ ᱱᱤᱛᱚᱜ ᱟᱵᱚ ᱢᱟᱹᱱᱢᱤ ᱞᱮᱠᱟᱵᱚᱱ ᱛᱟᱦᱮᱸ ᱠᱚᱜᱼᱟ ᱥᱮ ᱵᱟᱝ ᱢᱮᱱ ᱜᱟᱱᱚᱜᱼᱟ

ᱩᱱᱠᱩ ᱦᱟᱯᱲᱟᱢ ᱠᱚᱣᱟᱜ ᱦᱚᱨ ᱰᱟᱦᱟᱨ ᱯᱟᱸᱡᱟ ᱠᱟᱛᱮᱫ ᱜᱮ ᱱᱚᱜᱼᱚᱭ ᱢᱮᱱᱟᱜ ᱵᱚᱱᱟ ᱟᱨ ᱩᱱᱠᱩᱣᱟᱜ ᱡᱟᱦᱟᱸ ᱞᱟᱦᱟᱱᱛᱤ ᱰᱟᱦᱟᱨ ᱨᱮ ᱢᱮᱱᱟᱜ ᱚᱱᱟ ᱜᱮᱵᱚᱱ ᱯᱟᱸᱡᱟ ᱟᱠᱟᱫ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱭ ᱢᱮᱱ ᱟᱠᱟᱫ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮ ᱫᱷᱚᱨᱚᱢᱮᱢ ᱟᱫ ᱞᱮ ᱟᱢ ᱦᱚᱸᱢ ᱟᱫᱚᱜ ᱚᱱᱟ ᱞᱟᱹᱜᱤᱫ ᱛᱮ ᱟᱵᱚ ᱛᱷᱤᱨ ᱵᱟᱵᱚᱱ ᱛᱟᱦᱮᱱᱟ ᱵᱟᱠᱷᱟᱱ ᱟᱢᱟᱜ ᱚᱲᱟᱜ ᱞᱟᱹᱜᱤᱫ ᱟᱢᱟᱜ ᱫᱷᱚᱨᱚᱢ ᱞᱟᱹᱜᱤᱫ ᱟᱢᱟᱜ ᱡᱟᱹᱛᱤ ᱞᱟᱹᱜᱤᱫ ᱡᱟᱦᱟᱸᱭ ᱫᱚ ᱵᱟᱭ ᱧᱮᱞ ᱟᱢᱜᱮ ᱧᱮᱞ ᱢᱮ ᱚᱠᱚᱭ ᱦᱚᱸ ᱱᱚᱣᱟ ᱫᱤᱥᱚᱢ ᱛᱟᱞᱟᱨᱮ ᱟᱢ ᱵᱟᱠᱚ ᱧᱮᱞ ᱢᱮᱭᱟ ᱚᱱᱟ ᱞᱟᱹᱜᱤᱫ ᱟᱢ ᱟᱨ ᱟᱢᱟᱜ ᱡᱟᱹᱛᱤ ᱟᱨ ᱟᱢᱟᱜ ᱜᱷᱟᱨᱚᱸᱡᱽ ᱞᱟᱹᱜᱤᱫ ᱫᱚ ᱟᱢᱜᱮ ᱪᱷᱩᱴᱟᱹᱣ ᱦᱩᱭᱟᱢᱟ ᱱᱩᱠᱩ ᱦᱟᱯᱲᱟᱢ ᱠᱚ ᱛᱤᱥᱦᱚᱸ ᱵᱟᱵᱚᱱ ᱦᱤᱲᱤᱧ ᱠᱚᱣᱟ ᱱᱩᱠᱩᱣᱟᱜ ᱦᱚᱨᱜᱮ ᱦᱚᱨᱫᱚ ᱥᱟᱹᱨᱤᱭᱟ ᱱᱩᱠᱩᱣᱟᱜ ᱨᱚᱲᱜᱮ ᱨᱚᱲᱫᱚ ᱥᱟᱹᱨᱤᱭᱟ ᱚᱱᱟ ᱨᱚᱲᱜᱮ ᱟᱵᱚ ᱫᱤᱥᱚᱢ ᱛᱟᱞᱟᱨᱮ ᱢᱟᱱᱣᱟ ᱛᱟᱞᱟᱨᱮ ᱟᱵᱚ ᱯᱟᱸᱟ ᱦᱩᱭ ᱟᱵᱚᱱᱟ